ᱟᱞᱮᱭᱟᱜ ᱥᱚᱝᱥᱟᱨ ᱨᱮᱫᱚ ᱦᱟᱸᱜ ᱦᱟᱲᱟᱢ ᱵᱩᱰᱷᱤ ᱢᱮᱱᱟᱜ ᱞᱤᱧᱟ ᱟᱞᱤᱧ ᱜᱮ ᱵᱟᱵᱟ ᱟᱨ ᱟᱭᱚᱜᱮ ᱟᱨ ᱜᱤᱫᱽᱨᱟᱹ ᱛᱟᱞᱤᱧ ᱢᱮᱱᱟᱜ ᱠᱚᱣᱟ ᱪᱟᱨᱡᱚᱱ ᱵᱟᱨᱭᱟ ᱫᱚ ᱦᱟᱸᱜ ᱞᱤᱧ ᱴᱷᱟᱶ ᱠᱟᱫ ᱠᱤᱱᱟ ᱟᱨ ᱢᱤᱫᱴᱮᱱ ᱵᱟᱵᱩ ᱟᱨ ᱦᱩᱰᱤᱧᱤᱡ ᱢᱟᱹᱭ ᱢᱮᱱᱟᱭᱟ ᱩᱱᱠᱤᱱ ᱫᱚᱠᱤᱱ ᱯᱟᱲᱦᱟᱜ ᱠᱟᱱ ᱜᱮᱭᱟ ᱟᱞᱤᱧᱟᱜ ᱦᱟᱲᱟᱢ ᱵᱩᱰᱷᱤ ᱛᱟᱞᱟ ᱨᱮᱫᱚ ᱦᱟᱸᱜ ᱱᱮᱭᱟᱣ ᱛᱟᱯᱟᱢ ᱫᱚ ᱱᱟᱜ ᱛᱟᱦᱮᱱ ᱜᱮᱭᱟ ᱟᱫᱚ ᱚᱱᱟ ᱫᱚ ᱰᱷᱮᱨ ᱫᱤᱱ ᱫᱚ ᱩᱯᱟᱹᱥ ᱵᱟᱞᱤᱧ ᱟᱹᱲᱤᱥᱟᱠᱟᱱᱟ ᱚᱱᱟ ᱛᱮᱫᱚ ᱦᱟᱸᱜ ᱱᱮᱭᱟᱣ ᱛᱟᱯᱟᱢ ᱫᱚ ᱯᱟᱨᱤᱵᱟᱨ ᱛᱟᱞᱟᱨᱮᱢᱟ ᱱᱮᱭᱟᱣ ᱛᱟᱯᱟᱢ ᱦᱩᱭᱩᱜ ᱜᱮᱭᱟ ᱵᱟᱢ ᱱᱮᱭᱟᱣ ᱛᱟᱯᱟᱢ ᱞᱮᱱᱠᱷᱟᱱ ᱦᱟᱸᱜ ᱪᱤᱠᱟᱛᱮ ᱥᱚᱝᱥᱟᱨ ᱫᱚ ᱵᱮᱥ ᱪᱟᱞᱟᱜᱼᱟ ᱱᱮᱭᱟᱣ ᱛᱟᱯᱟᱢ ᱫᱚ ᱱᱟᱜ ᱦᱩᱭᱩᱜ ᱜᱮᱭᱟ ᱟᱨ ᱠᱟᱢ ᱠᱟᱡᱽ ᱨᱮᱱᱟᱜ ᱜᱮ ᱱᱮᱭᱟᱣ ᱛᱟᱯᱟᱢ ᱦᱩᱭᱩᱜᱼᱟ ᱤᱱᱟᱹᱜ ᱦᱚᱸ ᱦᱟᱸᱜ ᱵᱟᱵᱟᱜ ᱟᱭᱳ ᱢᱮᱱᱟᱜ ᱞᱤᱧ ᱫᱚ ᱵᱟᱞᱤᱧ ᱠᱟᱹᱯᱷᱟᱹᱨᱤ ᱞᱮᱱᱠᱷᱟᱱ ᱫᱚ ᱜᱤᱫᱽᱨᱟᱹ ᱠᱚ ᱪᱤᱠᱟᱹᱞᱤᱧ ᱚᱞ ᱯᱟᱲᱦᱟᱣ ᱚᱪᱚ ᱠᱚᱣᱟ ᱵᱟᱨᱭᱟ ᱫᱚ ᱦᱟᱸᱜ ᱞᱤᱧ ᱴᱷᱟᱶ ᱠᱟᱫ ᱠᱤᱱᱟᱹ ᱟᱨ ᱵᱟᱨᱭᱟ ᱫᱚ ᱦᱟᱸᱜ ᱠᱤᱱ ᱚᱞᱚᱜ ᱯᱟᱲᱦᱟᱜ ᱠᱟᱱ ᱜᱮᱭᱟ ᱢᱮᱫᱴᱮᱱ ᱫᱚ ᱪᱟᱥᱟ ᱢᱟᱦᱤᱞᱟ ᱠᱚᱞᱮᱡᱽ ᱨᱮ ᱠᱚᱞᱮᱡᱽ ᱨᱮ ᱟᱨ ᱢᱤᱜᱴᱮᱱ ᱫᱚ ᱨᱟᱡᱽᱱᱟᱜᱟᱨ ᱨᱮ